ᱞᱟᱜᱟᱱ ᱠᱟᱹᱨᱤ ᱫᱚ ᱟᱵᱚ ᱥᱟᱶᱛᱟ ᱨᱮᱱᱟᱜ ᱢᱤᱫ ᱵᱷᱟᱜᱮ ᱥᱟᱸᱫᱮᱥᱮ ᱮᱢᱟ ᱟᱵᱚᱱ ᱠᱟᱱᱟ ᱪᱮᱫᱟᱜ ᱥᱮ ᱩᱱ ᱡᱩᱜᱽ ᱨᱮ ᱡᱟᱦᱟᱱ ᱮᱥᱢᱟᱴ ᱯᱷᱳᱱ ᱵᱟᱝ ᱛᱟᱦᱮᱠᱟᱱ ᱠᱷᱟᱹᱛᱤᱨ ᱟᱹᱰᱤ ᱮᱴᱠᱮᱴᱚᱬᱮ ᱦᱩᱭᱩᱜ ᱠᱟᱱ ᱛᱟᱦᱮᱱᱟ ᱚᱱᱟ ᱯᱚᱨ ᱱᱤᱭᱟᱹ ᱡᱩᱜᱽ ᱡᱩᱜᱽ ᱯᱟᱞᱴᱟᱣ ᱤᱫᱤᱭᱮᱱᱛᱮ ᱱᱤᱛ ᱫᱚ ᱢᱤᱫ ᱤᱥᱢᱟᱴ ᱯᱷᱳᱱ ᱫᱟᱨᱟᱭ ᱛᱮᱜᱮ ᱰᱤᱞᱤᱵᱷᱟᱨᱤ ᱥᱮ ᱵᱷᱤᱰᱤᱭᱳ ᱠᱚᱞᱛᱮ ᱨᱚᱯᱚᱲ ᱥᱮ ᱚᱱᱞᱟᱭᱤᱱ ᱛᱮ ᱠᱞᱟᱥ ᱟᱨᱵᱟᱝ ᱴᱨᱮᱹᱱ ᱴᱤᱠᱤᱴ ᱵᱩᱠᱤᱝ ᱟᱨ ᱟᱨᱵᱟᱝ ᱩᱱᱫᱤᱱ ᱫᱚ ᱠᱚᱞᱮᱡᱽ ᱨᱮ ᱮᱰᱢᱤᱥᱚᱱ ᱯᱷᱤ ᱮᱢ ᱞᱟᱹᱜᱤᱫ ᱛᱮ ᱠᱚᱞᱮᱡᱽ ᱜᱮ ᱪᱟᱞᱟᱜ ᱦᱩᱭᱩᱜ ᱠᱟᱱ ᱛᱟᱦᱮᱱ ᱱᱮᱛᱟᱨ ᱫᱚ ᱤᱥᱢᱟᱴ ᱯᱷᱳᱱ ᱦᱩᱭ ᱠᱟᱛᱮ ᱜᱮ ᱥᱮ ᱚᱱᱞᱟᱭᱤᱱ ᱡᱩᱜᱽ ᱦᱮᱡ ᱠᱟᱛᱮ ᱜᱮ ᱟᱵᱚ ᱚᱲᱟᱜ ᱨᱮ ᱫᱩᱲᱩᱵ ᱠᱟᱛᱮ ᱚᱱᱟ ᱠᱚᱵᱚᱱ ᱯᱮ ᱫᱟᱲᱮᱭᱟᱜ ᱠᱟᱱᱟ ᱥᱮ ᱵᱤᱞ ᱵᱚᱱ ᱯᱮᱢᱮᱱᱴ ᱫᱟᱲᱮᱭᱟᱜᱼᱟ ᱚᱱᱟᱞᱮᱠᱟᱛᱮ ᱟᱵᱚ ᱥᱟᱶᱛᱟ ᱪᱮᱛᱟᱱ ᱟᱹᱰᱤ ᱜᱮ ᱱᱚᱣᱟ ᱵᱷᱟᱜᱮ ᱞᱟᱜᱟᱱ ᱠᱟᱹᱨᱤ ᱫᱚ ᱪᱟᱞᱟᱣ ᱦᱤᱡᱩᱜ ᱠᱟᱱᱟ